ᱤᱧ ᱫᱚ ᱟᱹᱰᱤ ᱫᱤᱱ ᱫᱚ ᱥᱟᱦᱟᱱ ᱥᱮᱸᱜᱮᱞ ᱯᱟᱞᱦᱟ ᱛᱮ ᱫᱟᱠᱟ ᱩᱛᱩᱭᱮᱫ ᱛᱟᱦᱮᱱᱟ ᱵᱩᱜᱤᱛᱮ ᱫᱷᱩᱶᱟᱹᱜᱼᱟ ᱚᱝ ᱟᱹᱧ ᱵᱟᱝ ᱡᱩᱞᱩᱜ ᱛᱤᱧᱟᱹ ᱟᱹᱰᱤ ᱟᱸᱴ ᱠᱚᱥᱴᱚ ᱜᱤᱧ ᱟᱹᱭᱠᱟᱹᱣᱮᱫ ᱛᱟᱦᱮᱱᱟ ᱴᱩᱠᱩᱡ ᱴᱚᱠᱟᱜ ᱦᱚᱸ ᱵᱩᱜᱤᱛᱮ ᱦᱮᱸᱫᱮᱜ ᱛᱤᱧᱟᱹ ᱟᱨ ᱱᱮᱛᱟᱨ ᱫᱚ ᱦᱚᱲ ᱠᱚ ᱠᱤᱨᱤᱧ ᱵᱟᱲᱟ ᱠᱮᱫᱟ ᱜᱮᱥ ᱠᱚ ᱟᱫᱚ ᱤᱧ ᱦᱚᱧ ᱠᱤᱨᱤᱧ ᱠᱮᱫᱟ ᱚᱱᱟ ᱛᱮᱫᱚ ᱟᱹᱰᱤ ᱥᱩᱵᱤᱫᱷᱟᱧ ᱟᱹᱭᱠᱟᱹᱣᱫᱟ ᱢᱚᱡᱽ ᱜᱮ ᱫᱟᱠᱟ ᱩᱛᱩ ᱢᱤᱫ ᱫᱷᱟᱣ ᱨᱮ ᱦᱟᱱᱟᱥᱟ ᱱᱚᱣᱟ ᱥᱟ ᱪᱚᱸᱫᱟ ᱠᱟᱜ ᱩᱛᱩ ᱠᱚ ᱫᱟᱠᱟ ᱠᱚ ᱢᱚᱡᱽ ᱜᱮ ᱴᱩᱠᱩᱡ ᱴᱚᱠᱟᱜ ᱦᱚᱸᱵᱟᱝ ᱦᱮᱸᱫᱮᱜ ᱛᱤᱧᱟᱹ ᱢᱚᱡᱽ ᱜᱤᱧ ᱫᱟᱠᱟ ᱩᱛᱩᱭᱟ ᱱᱮᱛᱟᱨ ᱫᱚ ᱟᱹᱰᱤ ᱢᱚᱡᱽ ᱜᱮ ᱥᱩᱵᱤᱫᱷᱟᱧ ᱵᱩᱡᱷᱟᱹᱣᱫᱟ ᱡᱚᱜ ᱨᱟᱪᱟᱭᱟᱹᱧ ᱟᱨ ᱛᱷᱟᱹᱨᱤ ᱵᱟᱹᱴᱤ ᱠᱚᱧ ᱜᱟᱥᱟᱣᱟ ᱢᱤᱫ ᱥᱟᱶᱛᱮ ᱫᱟᱠᱟ ᱩᱛᱩ ᱤᱥᱤᱱᱚᱜ ᱛᱤᱧᱟᱹ ᱪᱚᱸᱫᱟ ᱵᱟᱲᱟ ᱠᱟᱛᱮᱜ ᱦᱚᱸ ᱥᱟᱱᱟᱢᱟᱜ ᱤᱧ ᱠᱟᱹᱢᱤ ᱫᱟᱲᱮᱜ ᱠᱟᱱᱟ ᱱᱟᱯᱟᱭ ᱜᱮ ᱢᱚᱡᱽ ᱜᱤᱧ ᱵᱩᱡᱷᱟᱹᱣᱫᱟ ᱱᱟᱯᱟᱭ ᱜᱤᱧ ᱟᱹᱭᱠᱟᱹᱣᱫᱟ